ᱦᱮᱞᱳ ᱦᱮᱸ ᱢᱟ ᱨᱚᱲ ᱢᱮ ᱯᱷᱳᱱ ᱠᱮᱜ ᱮᱢ ᱥᱚᱨᱦᱟᱭ ᱱᱮᱶᱛᱟ ᱱᱮᱰᱟ ᱠᱮᱫᱟ ᱠᱩ ᱚᱸᱻ ᱯᱷᱳᱱ ᱛᱮᱜᱮ ᱠᱚ ᱞᱟᱹᱭ ᱠᱮᱫᱟ ᱥᱮ ᱦᱮᱡ ᱞᱮᱱᱟ ᱴᱷᱤᱠ ᱜᱮᱭᱟ ᱪᱟᱞᱟᱜ ᱠᱟᱹᱱᱟᱹᱧ ᱛᱚᱵᱮ ᱥᱚᱨᱦᱟᱭ ᱢᱤᱫ ᱥᱚᱯᱛᱟ ᱞᱟᱦᱟ ᱨᱮᱜᱤᱧ ᱪᱟᱞᱟᱜ ᱠᱟᱱᱟ ᱤᱱᱟᱹᱜ ᱛᱮ ᱴᱷᱤᱠ ᱜᱮᱭᱟ ᱞᱟᱹᱭ ᱠᱚ ᱢᱮᱦᱟᱸᱜ ᱡᱮ ᱜᱚᱜᱚ ᱛᱟᱠᱚ ᱵᱟᱵᱟ ᱛᱟᱠᱚ ᱠᱚ ᱥᱟᱞᱟ ᱛᱟᱠᱚ ᱠᱚ ᱥᱮ ᱪᱟᱞᱟᱜ ᱠᱟᱱᱟᱞᱤᱧ ᱥᱚᱨᱦᱟᱭ ᱞᱟᱦᱟ ᱨᱮᱜᱮ ᱦᱤᱡᱩᱜ ᱠᱟᱱᱟ ᱥᱚᱨᱦᱟᱭ ᱨᱮᱫᱚ ᱡᱚᱛᱚ ᱦᱚᱲᱞᱮ ᱪᱟᱞᱟᱜᱼᱟ ᱴᱷᱤᱠ ᱜᱮᱭᱟ ᱟᱭᱢᱟ ᱫᱤᱱ ᱠᱷᱚᱡ ᱵᱟᱹᱧ ᱪᱟᱞᱟᱣ ᱟᱠᱟᱱ ᱪᱟᱞᱟᱣᱮᱱ ᱵᱚᱪᱷᱚᱨ ᱨᱮᱦᱚᱸ ᱢᱟᱢᱟ ᱛᱟᱠᱚ ᱨᱮᱱ ᱴᱷᱤᱠ ᱜᱮᱭᱟ ᱟᱨ ᱩᱱᱠᱩ ᱢᱟᱢᱟ ᱛᱟᱠᱚ ᱨᱮᱱ ᱢᱟᱹᱭ ᱛᱟᱠᱚ ᱤᱨᱤᱞᱤᱧ ᱠᱩᱲᱤ ᱛᱟᱠᱚ ᱫᱚ ᱵᱟᱠᱚ ᱦᱤᱡᱩᱜ ᱠᱟᱱᱟ ᱪᱚᱵᱵᱤᱥ ᱛᱟᱹᱨᱤᱠᱷ ᱞᱟᱦᱟ ᱨᱮᱜᱮ ᱴᱷᱤᱠ ᱜᱮᱭᱟ ᱟᱪᱪᱷᱟ ᱪᱚᱵᱵᱤᱥ ᱛᱟᱹᱨᱤᱠᱷ ᱞᱟᱦᱟ ᱨᱮᱜᱮᱧ ᱥᱮᱴᱮᱨᱚᱜ ᱠᱟᱱᱟ